ᱥᱠᱩᱞ ᱠᱚᱞᱮᱡᱽ ᱨᱮ ᱵᱨᱤᱛᱛᱤ ᱞᱮᱠᱟᱱᱟᱜ ᱥᱮᱪᱮᱫ ᱥᱮᱬᱟ ᱞᱟᱹᱠᱛᱤᱜ ᱠᱟᱱᱟ ᱚᱱᱟ ᱠᱚ ᱢᱚᱫᱽᱫᱷᱮ ᱨᱮ ᱦᱩᱭᱩᱜ ᱠᱟᱱᱟ ᱱᱚᱣᱟ ᱮᱨᱤᱭᱟ ᱨᱮᱭᱟᱜ ᱡᱤᱱᱤᱥ ᱵᱮᱱᱟᱣ ᱦᱟᱥᱟ ᱨᱮᱭᱟᱜ ᱡᱤᱱᱤᱥ ᱵᱮᱱᱟᱣ ᱠᱟᱴᱷ ᱨᱮᱭᱟᱜ ᱡᱤᱱᱤᱥ ᱵᱮᱱᱟᱣ ᱯᱟᱨᱠᱚᱢ ᱛᱮᱧ ᱟᱨ ᱠᱤᱪᱨᱤᱡᱽ ᱵᱮᱱᱟᱣ ᱠᱤᱪᱨᱤᱡᱽ ᱨᱚᱸᱜ ᱟᱨᱦᱚᱸ ᱢᱳᱢᱵᱟᱛᱤ ᱯᱮᱱᱴᱤᱝ ᱢᱟᱱᱮ ᱪᱤᱛᱟᱹᱨ ᱟᱸᱠᱟᱣ ᱮᱢᱟᱱ ᱛᱮᱭᱟᱜ ᱠᱚ ᱱᱚᱣᱟ ᱠᱚ ᱥᱮᱬᱟ ᱮᱠᱟᱞ ᱞᱟᱹᱠᱛᱤ ᱠᱟᱱᱟ ᱪᱮᱫᱟᱜ ᱥᱮ ᱥᱠᱩᱞ ᱠᱚᱞᱮᱡᱽ ᱨᱮ ᱯᱟᱲᱦᱟᱣ ᱠᱟᱛᱮᱫ ᱡᱩᱫᱤ ᱪᱟᱹᱠᱨᱤ ᱵᱟᱭ ᱧᱟᱢᱟ ᱥᱚᱨᱠᱟᱨ ᱵᱟᱭ ᱮᱢ ᱫᱟᱲᱮᱜᱼᱟ ᱩᱱ ᱚᱠᱛᱚ ᱨᱮ ᱩᱱᱤ ᱟᱡ ᱱᱚᱣᱟ ᱠᱚ ᱵᱤᱛᱛᱤ ᱥᱮᱪᱮᱫ ᱠᱟᱛᱮᱫ ᱟᱭ ᱟᱭᱟᱜ ᱨᱳᱡᱽᱜᱟᱨ ᱟᱡᱽ ᱛᱮᱭ ᱠᱚᱨᱟᱣ ᱫᱟᱲᱮᱭᱟᱜᱼᱟ